ᱦᱮᱸ ᱦᱮᱞᱳ ᱦᱚᱸ ᱦᱚᱸ ᱞᱟᱹᱭ ᱵᱤᱱ ᱚᱠᱚᱭ ᱢᱮᱱᱫᱟᱵᱤᱱ ᱢᱚᱦᱮᱱᱫᱚᱨ ᱵᱤᱱ ᱞᱟᱹᱭᱮᱫᱼᱟ ᱥᱮ ᱚᱠᱚᱭ ᱚ ᱟᱪᱪᱷᱟ ᱟᱪᱪᱷᱟ ᱞᱟᱹᱭ ᱵᱤᱱ ᱞᱟᱹᱭ ᱵᱤᱱ ᱦᱚᱸ ᱦᱩᱸ ᱦᱩᱸ ᱱᱤᱛᱳᱜ ᱫᱚ ᱠᱷᱮᱹᱞ ᱫᱚ ᱦᱟᱸᱜ ᱱᱚᱜᱼᱚ ᱱᱚᱣᱟ ᱯᱷᱩᱴᱵᱚᱞ ᱟᱨ ᱠᱨᱤᱠᱮᱹᱴ ᱠᱚᱜᱮ ᱰᱷᱮᱨ ᱪᱟᱞᱟᱜ ᱠᱟᱱᱟ ᱦᱮᱸᱥᱮ ᱱᱚᱜᱼᱚᱭ ᱱᱤᱛᱳᱜ ᱯᱷᱩᱴᱵᱚᱞ ᱫᱚ ᱱᱚᱜᱼᱚᱭ ᱦᱟᱸᱜ ᱯᱚᱸᱫᱽᱨᱚᱭ ᱟᱜᱚᱥᱴ ᱠᱚᱨᱮ ᱠᱷᱚᱱ ᱰᱷᱮᱨ ᱦᱟᱸᱜ ᱪᱚᱞᱛᱤᱜᱼᱟ ᱦᱟᱸᱜ ᱟᱨ ᱚᱱᱟ ᱠᱨᱤᱠᱮᱹᱴ ᱜᱮ ᱦᱟᱸᱜ ᱱᱤᱛᱳᱜ ᱫᱚ ᱦᱟᱸᱜ ᱵᱤᱥᱤ ᱪᱟᱞᱟᱜ ᱠᱟᱱᱟ ᱱᱤᱛᱳᱜ ᱯᱷᱤᱞᱦᱟᱞ ᱫᱚ ᱱᱤᱛᱳᱜ ᱢᱟ ᱥᱤᱛᱩᱝ ᱧᱚᱜᱮᱫᱼᱟᱭ ᱦᱮᱸᱥᱮ ᱥᱤᱛᱩᱝ ᱦᱚᱸ ᱟᱹᱣᱨᱤ ᱪᱟᱵᱟᱜᱼᱟ ᱟᱨ ᱥᱤᱛᱩᱝ ᱵᱷᱳᱨ ᱫᱚ ᱰᱷᱮᱨ ᱦᱟᱸᱜ ᱠᱨᱤᱠᱮᱴ ᱠᱚ ᱠᱷᱮᱞᱟ ᱟᱨ ᱤᱱᱟᱹᱯᱚᱨᱮ ᱫᱚ ᱦᱟᱸᱜ ᱤᱱᱠᱟᱹ ᱯᱚᱸᱫᱽᱨᱚ ᱟᱜᱚᱥᱴ ᱠᱚᱨᱮ ᱠᱷᱚᱱ ᱫᱚ ᱦᱟᱸᱜ ᱯᱷᱩᱴᱵᱚᱞ ᱰᱷᱮᱨ ᱪᱟᱞᱟᱜᱼᱟ ᱦᱳᱭ ᱦᱳᱭ ᱟᱪᱪᱷᱟ ᱟᱪᱪᱷᱟ ᱟᱪᱪᱷᱟ ᱟᱪᱪᱷᱟ ᱦᱳᱭ ᱦᱳᱭ ᱴᱷᱤᱠᱜᱮᱭᱟ ᱴᱷᱤᱠ ᱫᱚ ᱟᱫᱚ ᱟᱵᱤᱱᱟᱜ ᱤᱱᱴᱟᱨᱮᱥ ᱢᱮᱱᱟᱜᱼᱟ ᱥᱮ ᱯᱷᱩᱴᱵᱚᱞ ᱨᱮ ᱦᱮᱸ ᱤᱱᱴᱟᱨᱮᱥ ᱢᱮᱱᱟᱜᱼᱟ ᱥᱮ ᱦᱳᱭ ᱱᱚᱣᱟ ᱠᱷᱮᱹᱞ ᱠᱚ ᱱᱚᱝᱠᱟᱱ ᱡᱤᱱᱤᱥ ᱠᱟᱱᱟ ᱥᱮ ᱟᱹᱵᱤᱱ ᱡᱟᱦᱟᱸ ᱠᱷᱮᱹᱞ ᱨᱮ ᱟᱹᱵᱤᱱ ᱰᱷᱮᱨ ᱤᱱᱴᱟᱨᱮᱥ ᱢᱮᱱᱟᱜᱼᱟ ᱚᱱᱟ ᱜᱮ ᱠᱷᱮᱹᱞ ᱫᱚᱨᱠᱟᱨ ᱠᱟᱱᱟ ᱤᱱᱴᱟᱨᱮᱥᱴ ᱠᱟᱛᱮᱫ ᱡᱟᱦᱟᱸ ᱵᱤᱱ ᱠᱷᱮᱹᱞᱟ ᱚᱱᱟ ᱫᱚ ᱵᱮᱥ ᱵᱤᱱ ᱠᱷᱮᱹᱞᱟ ᱴᱷᱤᱠᱟᱹ ᱠᱮᱜᱼᱟ ᱵᱤᱱ ᱥᱮ ᱦᱳᱭ ᱟᱫᱚ ᱟᱹᱵᱤᱱᱟᱜ ᱡᱩᱫᱤ ᱤᱱᱴᱟᱹᱨᱮᱥᱴ ᱦᱮᱱᱟᱜᱼᱟ ᱯᱷᱩᱴᱵᱚᱞ ᱤᱭᱟᱹ ᱨᱮ ᱮᱱᱠᱷᱟᱱ ᱴᱷᱤᱠᱜᱮᱭᱟ ᱟᱹᱞᱤᱧ ᱫᱚ ᱦᱟᱸᱜ ᱯᱷᱩᱴᱵᱚᱞ ᱠᱳᱪᱟᱨ ᱠᱟᱱ ᱜᱮᱭᱟᱞᱤᱧ ᱦᱟᱸᱜ ᱵᱟᱲᱟᱭ ᱜᱮᱭᱟ ᱵᱤᱱ ᱥᱮ ᱦᱳᱭ ᱦᱳᱭ ᱦᱳᱭ ᱦᱳᱭ ᱦᱳᱭ ᱦᱳᱭ ᱦᱚᱸ ᱯᱷᱳᱱ ᱫᱚ ᱦᱟᱸᱜ ᱤᱱᱠᱟᱹ ᱤᱭᱟᱹ ᱦᱟᱸᱜ ᱡᱩᱞᱟᱭ ᱠᱚᱨᱮ ᱠᱷᱚᱱ ᱮᱦᱚᱵᱚᱜᱼᱟ ᱦᱮᱸᱥᱮ ᱱᱤᱛᱳᱜ ᱫᱚ ᱟ ᱣᱨᱤᱭᱟᱜᱼᱟ ᱦᱟᱸᱜ ᱦᱮᱸᱥᱮ ᱟᱨ ᱡᱩᱫᱤ ᱟᱹᱵᱤᱱᱟᱜ ᱤᱱᱴᱟᱨᱮᱥᱴ ᱦᱮᱱᱟᱜᱼᱟ ᱮᱱᱠᱷᱟᱱ ᱴᱷᱤᱠᱜᱮᱭᱟ ᱦᱟᱸᱜ ᱟᱹᱵᱤᱱ ᱦᱟᱸᱜ ᱞᱤᱧ ᱠᱷᱚᱵᱚᱨᱟᱵᱤᱱᱟ ᱦᱮᱸᱥᱮ ᱦᱳᱭ ᱟᱨ ᱡᱩᱫᱤ ᱟᱹᱵᱤᱱ ᱨᱮᱱ ᱜᱟᱛᱮ ᱠᱚ ᱟᱨᱦᱚᱸ ᱢᱮᱱᱟᱜ ᱠᱚ ᱠᱷᱟᱱ ᱫᱚ ᱴᱷᱤᱠᱜᱮᱭᱟ ᱚᱱᱠᱟ ᱫᱚ ᱚᱱᱠᱟ ᱫᱚ ᱟᱨ ᱯᱩᱱᱭᱟᱹ ᱥᱤᱴ ᱢᱮᱱᱟᱜᱼᱟ ᱠᱷᱟᱞᱤ ᱢᱮᱱᱟᱜᱼᱟ ᱦᱮᱸᱥᱮ ᱦᱳᱭ ᱚᱱᱟ ᱡᱟᱦᱟᱸ ᱟᱹᱞᱤᱧ ᱡᱟᱦᱟᱸ ᱟᱞᱮ ᱱᱟᱜ ᱢᱚᱦᱚᱚᱱᱰᱟᱨ ᱠᱞᱟᱵᱽ ᱢᱮᱱᱟᱜᱼᱟ ᱥᱮ ᱢᱚᱦᱚᱱᱰᱟᱨ ᱠᱞᱟᱵᱽ ᱠᱷᱚᱱ ᱫᱚ ᱦᱟᱸᱜ ᱯᱩᱱᱭᱟᱹ ᱥᱤᱴ ᱢᱮᱱᱟᱜᱟ ᱟᱫᱚ ᱟᱹᱵᱤᱱ ᱡᱩᱫᱤ ᱚᱱᱟ ᱨᱮᱵᱤᱱ ᱤᱭᱟᱹ ᱠᱮᱫᱟ ᱛᱟᱦᱞᱮ ᱴᱷᱤᱠᱜᱮᱭᱟ ᱦᱳᱭ ᱮᱱᱠᱷᱟᱱ ᱟᱨ ᱜᱟᱛᱮ ᱠᱚ ᱢᱮᱱᱟᱜ ᱠᱚ ᱠᱷᱟᱱ ᱫᱚ ᱟᱨ ᱢᱮᱛᱟ ᱠᱚᱵᱤᱱ ᱪᱟᱬᱮ ᱧᱚᱜ ᱟᱨ ᱚᱱᱟ ᱯᱷᱚᱨᱚᱢ ᱫᱚ ᱦᱟᱸᱜ ᱨᱮᱡᱤᱥᱴᱮᱥᱚᱱ ᱵᱟᱠᱷᱨᱟ ᱫᱚ ᱦᱟᱸᱜ ᱦᱟᱱᱮ ᱯᱚᱸᱫᱽᱨᱚ ᱥᱚ ᱫᱚᱨᱠᱟᱨᱚᱜ ᱠᱟᱱᱟ ᱦᱳᱭ ᱯᱚᱸᱫᱽᱨᱚ ᱥᱚ ᱫᱚᱨᱠᱟᱨᱚᱜᱼᱟ ᱨᱮᱡᱤᱥᱴᱮᱥᱚᱱ ᱨᱮ ᱦᱳᱭ ᱯᱚᱸᱫᱽᱨᱚ ᱥᱚ ᱫᱚᱨᱠᱟᱨᱚᱜᱼᱟ ᱟᱨ ᱡᱩᱫᱤ ᱟᱞᱮ ᱦᱟᱸᱜ ᱞᱮ ᱜᱟᱭᱤᱰ ᱵᱮᱱᱟ ᱦᱮᱸᱜ ᱮᱱᱠᱷᱟᱱ ᱫᱚ ᱠᱟᱹᱴᱤᱡᱽ ᱢᱟᱱᱛᱷᱞᱤ ᱫᱚᱨᱠᱟᱨᱚᱜᱼᱟ ᱦᱮᱸᱥᱮ ᱦᱳᱭ ᱢᱟᱱᱛᱷᱞᱤ ᱤᱱᱠᱟᱹ ᱤᱭᱟᱹ ᱦᱟᱸᱜ ᱯᱟᱸᱪ ᱥᱚ ᱴᱟᱠᱟ ᱠᱟᱛᱮᱫ ᱫᱚᱨᱠᱟᱨᱚᱜᱼᱟ ᱦᱟᱸᱜ ᱦᱳᱭ ᱟᱫᱚ ᱚᱱᱟ ᱜᱮ ᱮᱱᱠᱷᱟᱱ ᱡᱩᱫᱤ ᱟᱹᱵᱤᱱ ᱠᱷᱮᱹᱞ ᱥᱟᱱᱟᱭᱮᱫ ᱵᱮᱱᱟ ᱟᱨ ᱡᱩᱫᱤ ᱟᱹᱵᱤᱱ ᱤᱱᱴᱟᱹᱨᱮᱥᱴ ᱢᱮᱱᱟᱜ ᱛᱟᱵᱤᱱ ᱮᱱᱠᱷᱟᱱ ᱫᱚ ᱴᱷᱤᱠᱜᱮᱭᱟ ᱦᱳᱭ ᱟᱨ ᱱᱚᱸᱰᱮ ᱠᱷᱚᱱᱟᱜ ᱟᱞᱮᱭᱟᱜ ᱱᱚᱸᱰᱮ ᱤᱭᱟᱹ ᱵᱟᱨᱮ ᱛᱮ ᱠᱟᱹᱢᱤ ᱵᱟᱲᱟᱭ ᱜᱮᱭᱟ ᱥᱮ ᱪᱮᱫᱞᱮᱠᱟ ᱱᱚᱸᱰᱮ ᱠᱷᱚᱱ ᱠᱚ ᱥᱤᱞᱮᱠᱥᱚᱱᱟᱠᱟᱱᱟ ᱠᱚ ᱦᱳᱭ ᱦᱳᱭ ᱦᱳᱭ ᱱᱚᱸᱰᱮ ᱠᱷᱚᱱ ᱯᱟᱨ ᱥᱟᱞ ᱟᱞᱮ ᱨᱮᱱ ᱫᱚ ᱯᱮᱭᱟ ᱯᱩᱱᱭᱟᱹ ᱟᱞᱮ ᱫᱚ ᱟᱭᱮᱥᱮᱞ ᱠᱚ ᱠᱷᱮᱹᱞᱟ ᱟᱭᱮᱥᱮᱞ ᱢᱟᱱᱮ ᱴᱷᱤᱠᱟᱹᱭᱮᱫ ᱜᱮᱭᱟ ᱵᱤᱱ ᱥᱮ ᱦᱳᱭ ᱦᱳᱭ ᱟᱭᱮᱥᱮᱞ ᱨᱮᱠᱚ ᱥᱤᱞᱮᱠᱥᱚᱱᱟᱠᱟᱱᱟ ᱠᱚ ᱦᱳᱭ ᱱᱚᱸᱰᱮ ᱠᱷᱚᱱᱟᱜ ᱯᱮᱭᱟᱼᱯᱩᱱᱭᱟᱹ ᱠᱚ ᱥᱤᱞᱮᱠᱥᱚᱱᱚᱜ ᱜᱮᱭᱟ ᱠᱚ ᱱᱚᱸᱰᱮ ᱠᱷᱚᱱᱟᱜ ᱦᱳᱭ ᱦᱳᱭ ᱦᱳᱭ ᱩᱱᱤ ᱜᱚᱨᱟᱪᱟᱸᱫᱽ ᱦᱳᱭ ᱦᱳᱭ ᱟᱨ ᱦᱟᱱᱤ ᱤᱭᱟᱹ ᱦᱳᱭ ᱩᱝᱠᱩᱢ ᱵᱟᱰᱟᱭ ᱜᱮᱭᱟ ᱥᱮ ᱯᱚᱨᱟ ᱢᱩᱠᱷᱤ ᱦᱳᱭ ᱮᱱᱠᱷᱟᱱ ᱱᱚᱸᱰᱮ ᱠᱷᱚᱱ ᱵᱮᱥ ᱤᱭᱟᱹ ᱦᱟᱸᱜ ᱯᱨᱤᱯᱟᱨᱮᱥᱱ ᱦᱟᱛᱟᱣ ᱫᱟ ᱦᱳᱭ ᱟᱹᱵᱤᱱ ᱡᱩᱫᱤ ᱤᱱᱟᱹᱠᱷᱟᱱ ᱫᱚ ᱴᱷᱤᱠ ᱜᱮ ᱦᱟᱸᱜ ᱡᱚᱜᱟᱡᱳᱜᱽ ᱫᱚᱦᱚᱭ ᱵᱮᱱ ᱦᱮᱸᱥᱮ ᱦᱳᱭ ᱟᱨ ᱚᱱᱮ ᱯᱮᱭᱟ ᱯᱩᱱᱭᱟᱹ ᱥᱤᱴ ᱠᱷᱟᱹᱞᱤ ᱢᱮᱱᱟᱜᱼᱟ ᱧᱮᱞ ᱵᱤᱱ ᱩᱝᱠᱩ ᱡᱩᱫᱤ ᱪᱟᱬᱮ ᱤᱭᱟᱹ ᱠᱟᱱᱟ ᱦᱳᱭ ᱦᱳᱭ ᱦᱳᱭ ᱢᱮᱱᱟᱜ ᱠᱚ ᱠᱷᱟᱱ ᱫᱚ ᱴᱷᱤᱠ ᱢᱮᱱᱟᱠᱚ ᱵᱤᱱ ᱟᱨ ᱴᱷᱤᱠᱜᱮᱭᱟ ᱦᱟᱸᱜ ᱛᱟᱦᱞᱮ ᱮᱱᱠᱷᱟᱱ ᱫᱚ ᱦᱟᱸᱜ ᱦᱮᱸ ᱦᱮᱸᱥᱮ ᱴᱷᱤᱠ ᱴᱷᱤᱠ ᱴᱷᱤᱠ ᱦᱚᱸ ᱦᱚᱸ ᱦᱚᱸ